ᱵᱟᱸᱠᱩᱲᱟ ᱡᱮᱞᱟ ᱨᱮ ᱠᱟᱱᱦᱤ ᱫᱚ ᱢᱩᱠᱩᱴᱢᱩᱱᱤ ᱰᱮᱢ ᱡᱚᱠᱷᱚᱱ ᱠᱚ ᱵᱮᱱᱟᱣ ᱠᱮᱜᱼᱟ ᱟ ᱰᱤᱜᱟᱱ ᱵᱚᱪᱷᱚᱨ ᱞᱟᱦᱟ ᱨᱮ ᱛᱚᱠᱷᱚᱱ ᱟ ᱰᱤ ᱜᱟᱱ ᱦᱚᱲ ᱚᱱᱟ ᱯᱟᱥᱟᱼᱯᱟ ᱥᱤ ᱨᱮᱱ ᱠᱚ ᱚᱪᱚᱜ ᱠᱮᱫ ᱠᱚᱣᱟ ᱱᱟᱢᱟᱞ ᱠᱟᱪᱷᱟᱲ ᱥᱮᱡ ᱠᱚ ᱫᱟᱹᱲ ᱠᱮᱜᱼᱟ ᱤᱱᱟᱹ ᱛᱟᱭᱚᱢ ᱫᱚ ᱯᱷᱩᱞᱠᱩᱥᱢᱟᱹᱭ ᱚᱢᱨᱤᱛᱯᱟᱞ ᱧᱩᱛᱩᱢᱟᱱ ᱜᱟᱰᱟ ᱨᱮ ᱢᱤᱫ ᱟᱫᱤᱵᱟᱥ ᱵᱚᱱᱱᱟ ᱫᱟᱜ ᱛᱮ ᱟᱛᱩ ᱞᱮᱱᱛᱮ ᱚᱱᱟᱛᱮ ᱥᱚᱨᱠᱟᱨ ᱴᱷᱮᱡ ᱚᱱᱟ ᱚᱵᱷᱤᱡᱳᱜᱽ ᱠᱚ ᱮᱢ ᱠᱮᱛ ᱛᱮ ᱚᱱᱟᱛᱮ ᱱᱤᱛᱳᱜ ᱚᱸᱰᱮ ᱚᱵᱷᱟᱨ ᱵᱨᱤᱡ ᱠᱚ ᱵᱮᱱᱟᱣ ᱠᱮᱫ ᱛᱮ ᱠᱟᱹᱴᱤᱡ ᱟᱹᱰᱤᱡᱳᱨ ᱦᱚᱲ ᱠᱚ ᱥᱩᱵᱤᱫᱷᱟ ᱟᱠᱟᱱᱟ ᱟᱨ ᱞᱟᱠᱪᱟᱨ ᱮᱱᱮᱡᱼᱥᱮᱨᱮᱧ ᱫᱚ ᱱᱚᱜᱼᱚ ᱱᱚᱝᱠᱟ ᱟᱵᱚᱣᱟᱜ ᱫᱟᱸᱥᱟᱭ ᱮᱱᱮᱡ ᱥᱮᱨᱮᱧ ᱥᱮ ᱱᱚᱣᱟᱠᱚ ᱢᱟᱞᱚᱴ ᱪᱟᱵᱟᱜ ᱠᱟᱱᱟ ᱚᱱᱟᱠᱚ ᱟᱨᱚ ᱥᱟᱵ ᱨᱟᱠᱟᱵ ᱨᱮᱱᱟᱜ ᱞᱟᱹᱠᱛᱤᱜ ᱠᱟᱱᱟ